ᱯᱟᱛᱲᱟ ᱯᱤᱴᱷᱟᱹ ᱠᱷᱟᱯᱨᱟ ᱯᱤᱴᱷᱟᱹ ᱜᱩᱲ ᱯᱤᱴᱷᱟᱹ ᱫᱩᱞ ᱯᱤᱴᱷᱟᱹ ᱦᱟᱨᱥᱟ ᱯᱤᱴᱷᱟᱹ ᱟᱨ ᱯᱷᱮᱨ ᱪᱩᱯᱩᱫ ᱯᱤᱴᱷᱟᱹ ᱞᱮ ᱢᱮᱛᱟᱜ ᱠᱟᱱ ᱡᱟᱦᱟᱸᱴᱟᱜ ᱵᱚᱸᱜᱟ ᱯᱤᱴᱷᱟᱹ ᱢᱟᱠᱟᱨ ᱥᱚᱝᱠᱨᱟᱛᱤ ᱞᱮ ᱵᱚᱸᱜᱟᱭᱫᱟ